ᱰᱟᱭᱵᱷᱟᱨ ᱵᱟᱹᱵᱩ ᱴᱨᱟᱯᱷᱤᱠ ᱢᱟ ᱡᱟᱢ ᱟᱠᱟᱱᱟ ᱛᱟᱦᱚᱞᱮ ᱡᱷᱟᱲᱜᱨᱟᱢ ᱛᱤᱭᱚᱜ ᱛᱤᱱ ᱜᱷᱟᱹᱲᱤᱡ ᱞᱟᱜᱟᱜᱼᱟ ᱴᱟᱭᱤᱢ ᱢᱮᱱᱮᱫ ᱛᱟᱦᱮᱱᱤᱧ ᱡᱮ ᱯᱷᱩᱞᱠᱩᱥᱢᱟᱹ ᱥᱮᱫ ᱛᱮ ᱡᱩᱫᱤ ᱞᱟᱝ ᱪᱟᱞᱟᱣ ᱠᱚᱜᱼᱟ ᱵᱟᱝ ᱜᱟᱱ ᱠᱚᱣᱟ ᱠᱤ ᱚᱱᱠᱟ ᱛᱮ ᱪᱟᱞᱟᱣ ᱞᱮᱱ ᱠᱷᱟᱱ ᱟᱹᱰᱤ ᱠᱚᱢ ᱥᱚᱢᱚᱭ ᱛᱮᱞᱟᱝ ᱥᱮᱴᱮᱨ ᱠᱮᱭᱟ ᱢᱚᱱᱮ ᱦᱚᱭ